ᱤᱧᱟᱹᱜ ᱰᱮᱨᱟ ᱥᱮ ᱤᱧᱟᱹᱜ ᱚᱲᱟᱜ ᱢᱟ ᱟᱛᱳ ᱨᱮ ᱛᱚ ᱟᱞᱮ ᱟᱹᱛᱳ ᱠᱷᱚᱱ ᱟᱞᱮ ᱥᱚᱦᱚᱨ ᱨᱮᱭᱟᱜ ᱫᱩᱨᱚᱛᱛᱚ ᱫᱚ ᱯᱨᱟᱭ ᱫᱚᱥ ᱠᱤᱞᱳᱢᱤᱴᱟᱨ ᱟᱫᱚ ᱤᱧ ᱫᱚ ᱚᱱᱟ ᱥᱚᱦᱚᱨ ᱫᱚ ᱚᱲᱟᱜ ᱫᱩᱣᱟᱹᱨ ᱦᱚᱨ ᱰᱟᱦᱟᱨ ᱥᱠᱩᱞ ᱠᱚᱞᱮᱡᱽ ᱠᱚ ᱟᱹᱰᱤ ᱟᱸᱴ ᱤᱧ ᱠᱩᱥᱤᱭᱟᱜᱼᱟ ᱪᱮᱫᱟᱜ ᱥᱮ ᱟᱛᱳ ᱴᱚᱞᱟ ᱨᱮᱛᱚ ᱚᱱᱠᱟᱱ ᱚᱲᱟᱜ ᱫᱩᱣᱟᱹᱨ ᱫᱚ ᱟᱞᱮ ᱠᱚᱣᱟᱜ ᱫᱚ ᱥᱮ ᱟᱵᱚ ᱥᱟᱱᱛᱟᱲ ᱫᱚ ᱛᱮᱢᱚᱱ ᱫᱚ ᱵᱟᱹᱱᱩᱜᱼᱟ ᱡᱮᱹ ᱱᱟᱯᱟᱭ ᱛᱮᱢ ᱛᱟᱦᱮᱱᱟ ᱢᱮᱱᱛᱮ ᱵᱚᱨᱥᱟ ᱫᱤᱱ ᱠᱚᱨᱮ ᱦᱚᱸ ᱫᱟᱜ ᱠᱚ ᱡᱚᱨᱚᱜᱼᱟ ᱦᱚᱨ ᱰᱟᱦᱟᱨ ᱞᱚᱥᱚᱫᱚᱜᱼᱟ ᱟᱨ ᱚᱱᱟ ᱥᱟᱶ ᱥᱟᱶᱛᱮ ᱤᱞᱮᱠᱴᱨᱤᱠ ᱵᱤᱡᱽᱞᱤ ᱦᱚᱸ ᱱᱟᱥᱮᱱᱟᱜᱼᱮ ᱦᱚᱭ ᱞᱮᱠᱷᱟᱱ ᱜᱮ ᱤᱲᱤᱡᱚᱜᱼᱟ ᱧᱩᱛᱨᱮ ᱛᱟᱦᱮᱱ ᱦᱳᱭᱳᱜᱼᱟ ᱚᱱᱟ ᱠᱷᱟᱛᱤᱨ ᱥᱚᱦᱚᱨ ᱥᱮ ᱵᱟᱡᱟᱨ ᱥᱮᱫ ᱫᱚ ᱚᱲᱟᱜ ᱫᱩᱣᱟᱹᱨ ᱠᱚᱦᱚᱸ ᱟᱹᱰᱤ ᱪᱤᱠᱚᱱᱪᱚᱠᱚᱱ ᱚᱸᱰᱮ ᱫᱚ ᱫᱟᱜ ᱦᱚᱸ ᱵᱟᱝ ᱵᱚᱞᱚᱜᱼᱟ ᱟᱨ ᱦᱚᱨ ᱰᱟᱦᱟᱨ ᱦᱚᱸ ᱵᱟᱝ ᱞᱚᱥᱚᱫᱚᱜᱼᱟ ᱥᱮ ᱱᱚᱶᱟ ᱤᱞᱮᱠᱴᱨᱤᱠ ᱥᱮ ᱵᱤᱡᱽᱞᱤ ᱦᱚᱸ ᱵᱟᱝ ᱦᱚᱭ ᱛᱮᱦᱚᱸ ᱵᱟᱝ ᱤᱲᱤᱡᱚᱜᱼᱟ ᱡᱚᱫᱤ ᱵᱟᱝ ᱤᱲᱤᱡᱚᱜᱼᱟ ᱢᱤᱫᱜᱷᱟᱹᱲᱤ ᱛᱟᱭᱚᱢ ᱚᱱᱟ ᱫᱚ ᱟᱵᱟᱨ ᱠᱚ ᱵᱮᱵᱚᱥᱛᱷᱟᱭᱟ ᱠᱤᱱᱛᱩ ᱟᱹᱛᱳ ᱴᱚᱞᱟ ᱨᱮᱫᱚ ᱚᱱᱟ ᱫᱚ ᱵᱟᱝ ᱧᱟᱢᱚᱜᱼᱟ ᱛᱟᱪᱷᱟᱲᱟ ᱜᱤᱫᱟᱹᱨᱼᱯᱤᱫᱟᱹᱨ ᱦᱟᱨᱟᱵᱩᱨᱩ ᱥᱮ ᱩᱱᱠᱩ ᱚᱞᱚᱜ ᱯᱟᱲᱦᱟᱣ ᱞᱮᱠᱟᱛᱮ ᱢᱟᱱᱩᱥ ᱠᱚ ᱞᱟᱹᱜᱤᱫ ᱥᱚᱦᱚᱨ ᱵᱟᱡᱟᱨ ᱫᱚ ᱟᱹᱰᱤᱜᱟᱱ ᱵᱷᱟᱜᱮᱹ ᱵᱷᱟᱜᱮᱹ ᱥᱠᱩᱞ ᱢᱮᱱᱟᱜᱼᱟ ᱚᱱᱟ ᱤᱭᱟᱹᱛᱮ ᱟᱨᱚᱧ ᱠᱩᱥᱤᱭᱟᱜᱼᱟ ᱚᱱᱟ ᱥᱟᱶᱛᱮ ᱚᱰᱮ ᱫᱚ ᱡᱳᱜᱟᱡᱳᱜᱽ ᱵᱮᱵᱚᱥᱛᱷᱟ ᱦᱚᱸ ᱰᱷᱤᱨ ᱜᱮᱭᱟ ᱚᱱᱰᱮ ᱠᱷᱚᱱ ᱫᱚ ᱵᱟᱥ ᱨᱳᱰ ᱦᱚᱸ ᱧᱟᱢᱚᱜᱼᱟ ᱴᱨᱮᱱ ᱨᱳᱰ ᱦᱚᱸ ᱧᱟᱢᱚᱜᱼᱟ ᱥᱚᱦᱚᱨ ᱠᱷᱚᱱ ᱫᱚ ᱟᱨ ᱟᱹᱛᱩ ᱠᱷᱚᱱ ᱫᱚ ᱦᱚᱨ ᱰᱟᱦᱟᱨ ᱜᱮ ᱵᱟᱝ ᱵᱷᱟᱜᱮᱹᱭᱟ ᱚᱱᱟ ᱤᱭᱟᱹᱛᱮ ᱤᱧ ᱫᱚ ᱦᱚᱨ ᱱᱤᱭᱟᱹ ᱠᱚ ᱡᱚᱛᱚ ᱵᱟᱠᱷᱨᱟᱛᱮ ᱥᱚᱦᱚᱨ ᱵᱟᱡᱟᱨ ᱨᱮᱭᱟᱜ ᱡᱤᱱᱤᱥ ᱫᱚᱧ ᱠᱩᱥᱤᱭᱟᱜᱼᱟ